ᱦᱮᱞᱳ ᱪᱮᱫ ᱠᱚᱢ ᱪᱮᱠᱟᱭᱮᱜᱼᱟ ᱚᱸᱻ ᱥᱮᱛᱳᱝ ᱠᱟᱱᱟ ᱥᱮ ᱵᱟᱝ ᱚᱱᱛᱮ ᱫᱚ ᱱᱚᱛᱮ ᱦᱚᱸ ᱫᱚᱢᱮ ᱜᱮ ᱟᱨ ᱚᱲᱟᱜ ᱠᱚᱨᱮ ᱜᱮ ᱱᱤᱛᱚᱝ ᱫᱚ ᱚᱸᱻ ᱦᱳ ᱤᱧ ᱦᱚᱸ ᱚᱲᱟᱜ ᱨᱮᱜᱮ ᱠᱷᱚᱵᱚᱨ ᱠᱚᱫᱚ ᱴᱷᱤᱠ ᱫᱷᱟᱨᱟ ᱜᱮᱭᱟ ᱟᱫᱚᱧ ᱢᱮᱱᱮᱜᱼᱟ ᱛᱟᱦᱮᱱ ᱚᱲᱟᱜ ᱠᱚᱨᱮ ᱜᱮ ᱛᱟᱦᱮᱸ ᱵᱟᱲᱟ ᱦᱩᱭᱩᱜ ᱠᱟᱱ ᱫᱚ ᱱᱤᱛᱚᱝ ᱫᱚ ᱫᱟᱬᱟ ᱥᱟᱱᱟ ᱠᱟᱱᱟ ᱠᱟᱹᱡ ᱟᱨ ᱫᱟᱬᱟ ᱠᱚᱦᱚᱸ ᱵᱟᱝ ᱟᱨ ᱡᱟᱭᱜᱟ ᱠᱚᱦᱚᱸ ᱵᱟᱝ ᱧᱮᱞ ᱦᱩᱭᱟᱠᱟᱱᱟ ᱡᱟᱭᱜᱟ ᱠᱚᱦᱚᱸ ᱵᱟᱝ ᱧᱮᱞ ᱦᱩᱭᱟᱠᱟᱱᱟᱧ ᱢᱮᱱᱮᱜᱼᱟ ᱚᱸᱻ ᱟᱯᱮ ᱥᱮᱡ ᱨᱮ ᱢᱮᱱᱟᱜᱼᱟ ᱥᱮ ᱵᱮᱥ ᱵᱮᱥᱟᱜ ᱡᱟᱭᱜᱟ ᱟᱫᱚ ᱚᱱᱟᱜᱤᱧ ᱞᱟᱹᱭᱮᱜ ᱛᱟᱦᱮᱱ ᱥᱮᱱᱚᱜᱼᱟᱹᱧ ᱦᱳᱭ ᱦᱳᱭ ᱢᱟᱲᱟᱝ ᱢᱟᱠᱚ ᱢᱮᱱᱟ ᱠᱤ ᱟᱹᱰᱤ ᱵᱮᱥ ᱜᱮᱭᱟ ᱚᱱᱟᱠᱚ ᱱᱟᱯᱟᱭ ᱱᱟᱯᱟᱭ ᱛᱟᱦᱮᱸ ᱠᱟᱱᱟ ᱦᱚᱲ ᱠᱚᱦᱚᱸ ᱠᱚ ᱛᱟᱦᱮᱸ ᱠᱟᱱᱟ ᱱᱤᱛᱚᱝ ᱜᱮ ᱦᱟᱸᱜ ᱪᱮᱫ ᱞᱮᱠᱟ ᱚᱸᱻ ᱚᱸᱰᱮ ᱜᱮ ᱥᱚᱨᱟᱭᱠᱮᱞᱞᱟ ᱨᱮᱜᱮ ᱚᱸᱻ ᱦᱳᱭᱛᱚ

ᱦᱳᱭ ᱟᱸᱡᱚᱢᱟᱠᱟᱜᱼᱟᱹᱧ ᱚᱱᱟ ᱦᱚᱸ ᱦᱳᱭ ᱦᱳᱭ ᱟᱸᱡᱚᱢᱟᱠᱟᱜᱼᱟᱹᱧ ᱟᱸᱡᱚᱢ ᱫᱚ ᱧᱮᱞ ᱫᱚ ᱵᱟᱝ ᱦᱩᱭ ᱟᱠᱟᱱᱟ ᱟᱪᱪᱷᱟ ᱧᱮᱞᱟᱠᱟᱜᱼᱟᱢ ᱛᱚ ᱟᱢ ᱟᱢᱮᱢ ᱧᱮᱞᱟᱠᱟᱜᱼᱟ ᱛᱚ ᱟᱪᱪᱷᱟ ᱮᱱᱠᱷᱟᱱ ᱢᱟ ᱪᱟᱞᱟᱜ ᱜᱟᱱᱚᱜ ᱜᱮᱭᱟ ᱤᱧ ᱞᱟᱹᱭ ᱟᱢᱟᱹᱧ ᱦᱟᱸᱜ ᱥᱚᱢᱚᱭ ᱧᱮᱞ ᱟᱛᱮᱜ ᱦᱳᱭ ᱦᱳᱭ ᱤᱧ ᱦᱚᱸ ᱚᱱᱟᱜᱤᱧ ᱢᱮᱱᱮᱜ ᱛᱟᱦᱮᱱ ᱟᱬᱜᱟᱛ ᱫᱷᱟᱨᱟ ᱨᱮᱜᱮ ᱵᱟᱝᱠᱷᱟᱱ ᱥᱮᱛᱳᱝ ᱠᱚ ᱟᱹᱰᱤ ᱞᱟᱝ ᱠᱚᱥᱴᱚᱜᱼᱟ ᱦᱳᱭ ᱦᱳᱭ ᱦᱳᱭ ᱟᱞᱮ ᱥᱮᱡ ᱨᱮᱢᱟ ᱠᱚᱞᱮᱡᱽ ᱠᱚ ᱥᱩᱨ ᱨᱮ ᱵᱟᱹᱱᱩᱜᱼᱟ ᱦᱳᱭ ᱦᱳᱭ ᱪᱟᱞᱟᱜ ᱤᱧ ᱦᱟᱸᱜ ᱴᱷᱤᱠ ᱜᱮᱭᱟ ᱛᱚᱵᱮ ᱦᱮᱸᱥᱮ ᱞᱟᱹᱭᱟᱢᱟᱹᱧ ᱦᱟᱸᱜ ᱪᱟᱞᱟᱜ ᱠᱟᱹᱱᱟᱹᱧ ᱦᱳᱭ ᱦᱳᱭ ᱦᱳᱭ